ᱤᱧᱟᱹᱜ ᱥᱚᱨᱮᱥ ᱠᱷᱮᱞᱳᱰ ᱠᱚ ᱢᱩᱫᱽᱨᱮ ᱨᱮᱫᱚ ᱡᱚᱛᱚ ᱠᱷᱚᱱ ᱥᱚᱨᱮᱥ ᱟᱱᱟᱜ ᱠᱷᱮᱞᱳᱰ ᱫᱚ ᱯᱷᱩᱴᱵᱚᱞ ᱪᱮᱫᱟᱜ ᱥᱮ ᱵᱟᱝᱢᱟ ᱢᱤᱫ ᱜᱤᱫᱟᱹᱨ ᱩᱢᱮᱨ ᱠᱷᱚᱱᱟᱜ ᱜᱮ ᱯᱷᱩᱴᱵᱚᱞ ᱪᱮᱛᱟᱱ ᱨᱮᱫᱚ ᱠᱩᱥᱤ ᱨᱟᱹᱥᱠᱟᱹ ᱜᱚᱨᱚᱡ ᱫᱚ ᱢᱮᱱᱟᱜ ᱜᱮᱭᱟ ᱤᱧ ᱡᱚᱠᱷᱚᱱ ᱠᱟᱹᱴᱤᱡ ᱤᱥᱠᱩᱞᱨᱮᱧ ᱚᱞᱚᱜ ᱠᱟᱱ ᱛᱟᱦᱮᱱᱟ ᱩᱱᱠᱷᱚᱱ ᱜᱮ ᱱᱚᱣᱟ ᱯᱷᱩᱴᱵᱚᱞ ᱠᱷᱮᱞᱳᱰ ᱥᱟᱶ ᱛᱮᱫᱚ ᱡᱚᱯᱲᱟᱣ ᱢᱮᱱᱟᱧ ᱜᱮᱭᱟ ᱤᱱᱟᱹ ᱛᱟᱭᱚᱢ ᱡᱚᱠᱷᱚᱱ ᱞᱟᱹᱴᱩ ᱤᱥᱠᱩᱞ ᱛᱤᱧ ᱪᱟᱞᱟᱣ ᱮᱱᱟ ᱥᱮ ᱵᱳᱰᱤᱝ ᱨᱤᱧ ᱛᱟᱦᱮᱸᱭᱮᱱᱟ ᱩᱱ ᱚᱠᱛᱚ ᱫᱚ ᱱᱚᱣᱟ ᱯᱷᱩᱴᱵᱚᱞ ᱠᱷᱮᱞᱳᱰ ᱜᱮ ᱛᱟᱦᱮᱸ ᱠᱟᱱᱟ ᱤᱧᱟᱹᱜ ᱯᱨᱤᱭᱚ ᱠᱷᱮᱞ ᱟᱫᱚ ᱚᱱᱟ ᱥᱟᱶᱛᱮ ᱱᱤᱛᱚᱜ ᱡᱚᱠᱷᱚᱱ ᱞᱟᱹᱴᱩ ᱤᱫᱤ ᱭᱮᱱᱟᱹᱧ ᱡᱟᱹᱥᱛᱤ ᱠᱟᱭᱛᱮ ᱪᱮᱛᱟᱱ ᱥᱮᱜ ᱛᱤᱱᱟᱹᱜ ᱤᱧ ᱨᱟᱠᱟᱵᱽ ᱪᱟᱞᱟᱣ ᱮᱱᱟ ᱯᱷᱩᱴᱵᱚᱞ ᱠᱷᱮᱞᱳᱰ ᱪᱮᱛᱟᱱ ᱨᱮᱜᱮ ᱡᱟᱹᱥᱛᱤ ᱫᱚ ᱢᱚᱱᱮᱧ ᱮᱢ ᱠᱮᱫᱟ ᱡᱟᱦᱟᱸ ᱫᱚ ᱱᱤᱛᱚᱜ ᱯᱷᱩᱴᱵᱚᱞ ᱠᱷᱮᱞ ᱛᱟᱞᱟᱛᱮ ᱫᱤᱥᱚᱢ ᱠᱚᱢ ᱵᱮᱥᱤ ᱫᱚᱧ ᱫᱟᱬᱟᱱ ᱠᱟᱱᱟ ᱥᱟᱶᱛᱮ ᱱᱚᱣᱟ ᱨᱮᱱᱟᱜ ᱢᱤᱫᱴᱟᱝ ᱨᱟᱹᱥᱠᱟᱹ ᱦᱚᱸ ᱢᱮᱱᱟᱜᱼᱟ ᱥᱮ ᱡᱟᱦᱟᱸ ᱫᱚ ᱢᱤᱫ ᱠᱟᱛᱷᱟ ᱛᱮ ᱞᱟᱹᱭ ᱜᱟᱱᱚᱜᱼᱟ ᱤᱧᱟᱹᱜ ᱦᱚᱲᱢᱚ ᱦᱚᱸ ᱪᱟᱨᱪᱟᱜ ᱠᱟᱱᱟ ᱥᱮ ᱪᱮᱫ ᱞᱮᱠᱟ ᱡᱮ ᱱᱚᱣᱟ ᱫᱚ ᱚᱱᱠᱟ ᱞᱮᱠᱟ ᱫᱚ ᱵᱟᱝ ᱠᱟᱱᱟ ᱡᱮ ᱱᱚᱣᱟ ᱠᱷᱮᱞᱳᱰ ᱛᱟᱞᱟ ᱛᱮᱜᱮ ᱮᱜ ᱥᱟᱨᱟᱴᱟ ᱡᱤᱵᱚᱱ ᱤᱧ ᱯᱟᱨᱚᱢ ᱦᱩᱭᱩᱜ ᱛᱤᱧᱟ ᱱᱚᱝᱠᱟ ᱞᱮᱠᱟ ᱫᱚ ᱵᱟᱝᱟ ᱮᱜ ᱱᱚᱣᱟ ᱥᱟᱶᱛᱮ ᱱᱚᱣᱟᱧ ᱢᱮᱱᱟ ᱱᱚᱣᱟ ᱥᱟᱶᱛᱮ ᱠᱷᱮᱞ ᱫᱚ ᱱᱚᱣᱟ ᱠᱟᱱᱟ ᱢᱤᱫᱴᱟᱝ ᱱᱤᱡᱮᱨᱟᱜ ᱦᱚᱲᱢᱚ ᱦᱚᱸ ᱵᱷᱟᱜᱮ ᱛᱟᱦᱮᱱᱟ ᱥᱮ ᱢᱤᱫᱴᱟᱝ ᱢᱚᱱᱮ ᱡᱤᱣᱤ ᱦᱚᱸ ᱱᱚᱣᱟ ᱥᱟᱶ ᱫᱤᱱᱟᱹᱢ ᱫᱤᱱ ᱠᱷᱮᱞ ᱞᱮᱠᱷᱟᱱ ᱦᱚᱲᱢᱚ ᱢᱚᱱᱮ ᱨᱮᱦᱚᱸ ᱢᱤᱫᱴᱟᱝ ᱟᱹᱰᱤ ᱱᱟᱯᱟᱭ ᱤᱭᱟᱹᱭ ᱮᱢᱟ ᱟᱨᱠᱤ ᱟᱫᱚ ᱚᱱᱟ ᱥᱟᱶᱛᱮ ᱱᱚᱟ ᱦᱚᱧ ᱢᱮᱱᱟ ᱡᱮ ᱯᱷᱩᱴᱵᱚᱞ ᱫᱚ ᱟᱹᱰᱤ ᱱᱟᱯᱟᱭ ᱟᱱᱟᱜ ᱥᱮ ᱟᱹᱰᱤ ᱜᱚᱨᱚᱵᱽ ᱟᱱᱟᱜ ᱤᱧ ᱴᱷᱮᱱ ᱫᱚ ᱠᱷᱮᱞᱳᱰ ᱠᱟᱱᱟ ᱚᱱᱟᱛᱮ ᱱᱤᱛ ᱫᱷᱟ ᱵᱤᱡ ᱱᱚᱣᱟ ᱯᱷᱩᱴᱵᱚᱞ ᱠᱷᱮᱞ ᱥᱟᱶ ᱛᱮᱜᱮ ᱡᱚᱯᱲᱟᱣ ᱢᱮᱱᱟᱜ ᱠᱟᱫᱤᱧᱟ